ᱱᱟᱦᱟᱜ ᱡᱩᱜᱽ ᱨᱮ ᱚᱞᱚᱜ ᱯᱟᱲᱦᱟᱣ ᱫᱚ ᱮᱠᱟᱞᱜᱮ ᱞᱟᱹᱜᱛᱤᱜ ᱠᱟᱱᱟ ᱪᱮᱫᱟᱜ ᱥᱮ ᱱᱤᱛᱚᱜ ᱫᱚ ᱴᱮᱠᱱᱚᱞᱚᱡᱤ ᱨᱮᱱᱟᱜ ᱡᱩᱜᱽ ᱠᱟᱱᱟ ᱟᱨ ᱱᱤᱛᱚᱜ ᱴᱮᱠᱱᱚᱞᱡᱤ ᱥᱟᱶ ᱪᱟᱞᱟᱣ ᱞᱟᱹᱜᱤᱫ ᱛᱮ ᱚᱱᱟ ᱵᱟᱰᱟᱭ ᱥᱮ ᱥᱮᱬᱟ ᱫᱚ ᱮᱠᱟᱞ ᱞᱟᱹᱠᱛᱤᱠᱟᱱᱟ ᱟᱨ ᱚᱱᱟᱠᱚ ᱴᱮᱠᱱᱚᱞᱚᱡᱤ ᱢᱩᱫᱽ ᱨᱮ ᱠᱟᱜᱚᱡᱽ ᱟᱨ ᱯᱮᱯᱟᱨᱦᱚᱸ ᱢᱤᱫᱴᱟᱝ ᱠᱟᱱᱟ ᱪᱮᱫᱟᱜ ᱥᱮ ᱱᱤᱛᱚᱜ ᱫᱚ ᱠᱷᱚᱵᱚᱨ ᱠᱟᱜᱚᱡᱽ ᱫᱚ ᱠᱷᱚᱵᱚᱨ ᱠᱟᱜᱚᱡᱽ ᱞᱮᱠᱟᱛᱮᱦᱚᱸ ᱧᱟᱢᱚᱜ ᱠᱟᱱᱟ ᱟᱨ ᱚᱱᱞᱟᱭᱤᱱ ᱢᱟᱫᱽᱫᱷᱚᱢ ᱛᱮᱦᱚᱸ ᱧᱟᱢᱚᱜ ᱠᱟᱱᱟ ᱟᱨ ᱨᱮᱰᱤᱭᱳ ᱢᱟ ᱨᱮᱰᱤᱭᱳ ᱢᱟ ᱟᱸᱡᱚᱢᱚᱜ ᱠᱟᱱ ᱟᱨ ᱯᱷᱚᱱ ᱨᱮᱦᱳ ᱟᱸᱡᱚᱢᱚᱜ ᱠᱟᱱ ᱚᱱᱟᱠᱚ ᱵᱟᱰᱟᱭ ᱞᱟᱹᱜᱤᱫ ᱛᱮ ᱱᱤᱛᱚᱜ ᱫᱚ ᱴᱮᱠᱱᱞᱚᱡᱤ ᱨᱮᱱᱟᱜ ᱵᱟᱰᱟᱭ ᱫᱚᱨᱠᱟᱨ ᱠᱟᱱᱟ ᱟᱨ ᱚᱱᱟ ᱨᱮᱰᱤᱭᱳ ᱟᱨ ᱠᱟᱜᱚᱡᱽ ᱨᱮᱫᱟᱣ ᱥᱮ ᱚᱱᱟᱨᱮ ᱠᱟᱹᱢᱤ ᱞᱟᱹᱜᱤᱫ ᱛᱮ ᱚᱲᱟᱜ ᱨᱮᱱ ᱛᱤᱨᱞᱟᱹ ᱠᱚᱣᱟᱜ ᱫᱟᱣᱧᱟᱢ ᱫᱚ ᱮᱠᱟᱞᱜᱮ ᱞᱟᱹᱠᱛᱤᱜ ᱠᱟᱱᱟ ᱚᱲᱟᱜ ᱨᱮᱱ ᱛᱤᱨᱞᱟᱹ ᱠᱚ ᱴᱷᱮᱱ ᱠᱷᱚᱱ ᱡᱟᱦᱟᱸ ᱛᱤᱱᱟᱹᱜ ᱫᱤᱥ ᱦᱩᱫᱤᱥ ᱠᱟᱛᱷᱟᱠᱚ ᱵᱟᱰᱟᱭ ᱧᱟᱢᱚᱜᱼᱟ ᱚᱱᱟᱫᱚ ᱮᱴᱟᱜ ᱦᱚᱲᱴᱷᱮᱱ ᱫᱚ ᱯᱟᱞᱮᱱ ᱩᱱᱟᱹᱜ ᱱᱟᱯᱟᱭ ᱛᱮ ᱵᱟᱝ ᱧᱟᱢᱚᱜᱼᱟ ᱡᱟᱦᱟᱸᱭ ᱡᱟᱦᱟᱸ ᱯᱷᱤᱞᱰ ᱨᱮᱭ ᱛᱟᱦᱮᱱᱟᱭ ᱩᱱᱤᱫᱚ ᱚᱱᱟ ᱯᱷᱤᱞᱰ ᱥᱮ ᱚᱱᱟ ᱡᱟᱭᱜᱟ ᱤᱫᱤ ᱠᱟᱛᱮᱫ ᱟᱹᱰᱤ ᱱᱟᱯᱟᱭᱛᱮᱭ ᱞᱟᱹᱭ ᱫᱟᱲᱮᱭᱟᱜᱼᱟ ᱚᱱᱠᱟᱜᱮ ᱚᱲᱟᱜ ᱨᱮᱱ ᱛᱤᱨᱞᱟᱹᱠᱚ ᱩᱛᱱᱟᱹᱣ ᱞᱟᱹᱜᱤᱫ ᱛᱮ ᱥᱮ ᱩᱱᱠᱩ ᱞᱟᱦᱟᱱᱛᱤ ᱞᱟᱹᱜᱤᱫ ᱛᱮ ᱟᱨ ᱩᱱᱠᱩᱣᱟᱜ ᱠᱟᱛᱷᱟ ᱢᱮᱱᱫᱚ ᱚᱲᱟᱜ ᱨᱮ ᱡᱟᱦᱟᱸ ᱛᱤᱱᱟᱹᱜ ᱛᱤᱨᱞᱟᱹᱠᱩ ᱛᱟᱦᱮᱱᱟ ᱩᱱᱠᱩᱠᱚᱣᱟᱜ ᱡᱤᱭᱚᱱ ᱨᱮᱱᱟᱜ ᱜᱷᱚᱴᱚᱱ ᱠᱚ ᱡᱷᱚᱛᱚᱦᱚᱲ ᱥᱟᱢᱟᱝᱨᱮ ᱞᱟᱹᱭ ᱥᱚᱫᱚᱨ ᱞᱟᱹᱜᱤᱫ ᱛᱮ ᱱᱩᱠᱩ ᱠᱚ ᱞᱟᱹᱜᱤᱫ ᱛᱮᱫᱚ ᱢᱤᱫᱴᱟᱝ ᱱᱟᱯᱟᱭ ᱴᱷᱟᱶ ᱫᱚᱨᱠᱟᱨᱚᱜ ᱠᱟᱱᱟ ᱟᱨ ᱩᱱᱠᱩ ᱱᱚᱣᱟ ᱴᱷᱟᱶ ᱨᱮᱠᱩ ᱦᱤᱡᱩᱜ ᱢᱟ ᱟᱨ ᱥᱟᱶᱛᱟ ᱞᱟᱦᱟᱛᱮ ᱩᱛᱱᱟᱹᱣᱚᱜ ᱢᱟ ᱚᱱᱟᱞᱟᱹᱜᱤᱫ ᱛᱮ ᱱᱩᱠᱩ ᱞᱟᱹᱜᱤᱫ ᱛᱮ ᱵᱷᱮᱜᱟᱨ ᱛᱮ ᱢᱤᱫᱴᱟᱝ ᱫᱟᱣᱠᱚ ᱧᱟᱢ ᱢᱟᱥᱮ ᱱᱚᱶᱟ ᱛᱟᱦᱮᱸ ᱫᱚ ᱮᱠᱟᱞ ᱞᱟᱹᱠᱛᱤᱜ ᱠᱟᱱᱟ ᱛᱤᱨᱞᱟᱹᱠᱚᱣᱟᱜ ᱥᱠᱩᱞ ᱨᱮ ᱡᱟᱦᱟᱱ ᱯᱨᱚᱜᱟᱢ ᱢᱮᱜᱟᱡᱤᱱ ᱵᱟᱝᱠᱷᱟᱱ ᱚᱞ ᱵᱟᱝᱠᱷᱟᱱ ᱢᱮᱜᱟᱡᱤᱱ ᱵᱟᱝᱠᱷᱟᱱ ᱠᱚᱞᱟᱢ ᱢᱮᱱᱟᱜᱼᱟ ᱚᱱᱟ ᱠᱚᱨᱮᱫᱚ ᱚᱱᱠᱟᱱ ᱱᱤᱫᱤᱥᱴᱚ ᱫᱚ ᱡᱟᱦᱟᱱᱟᱜ ᱥᱠᱩᱞ ᱠᱚᱨᱮᱫᱚ ᱵᱟᱝ ᱛᱟᱦᱮᱱ ᱠᱟᱱᱟ ᱢᱮᱱᱠᱷᱟᱱ ᱚᱱᱟ ᱢᱮᱜᱟᱡᱤᱱ ᱨᱮ ᱚᱞ ᱞᱟᱹᱜᱤᱫ ᱫᱚ ᱱᱟᱯᱟᱭ ᱱᱟᱯᱟᱭ ᱡᱟᱦᱟᱸᱭ ᱜᱮ ᱚᱞᱟᱭ ᱩᱱᱤᱭᱟᱜ ᱜᱮ ᱵᱟᱪᱷᱟᱣ ᱠᱟᱛᱮᱫ ᱚᱞᱚᱜ ᱠᱟᱱᱟ ᱟᱫᱚ ᱱᱤᱫᱤᱥᱴᱚ ᱢᱤᱫᱴᱟᱝ ᱦᱤᱥᱟᱹᱵᱽ ᱛᱟᱦᱮᱸᱞᱮᱱᱠᱷᱟᱱ ᱛᱟᱨᱢᱟᱱᱮ ᱡᱟᱦᱟᱸᱠᱚ ᱞᱟᱹᱭ ᱮᱫᱟ ᱦᱟᱹᱴᱤᱧ ᱚᱱᱟ ᱦᱟᱹᱴᱤᱧ ᱠᱷᱟᱱ ᱫᱚ ᱡᱷᱚᱛᱚ ᱠᱷᱚᱱ ᱱᱟᱯᱟᱭᱚᱜᱼᱟ ᱡᱮ ᱱᱚᱶᱟ ᱠᱚᱫᱚ ᱱᱤᱱᱟᱹᱜ ᱦᱟᱹᱴᱤᱧ ᱨᱮᱫᱚ ᱛᱤᱨᱞᱟᱹ ᱠᱚᱣᱟᱜ ᱚᱞᱜᱮᱥᱮ ᱩᱱᱠᱩ ᱠᱚᱜᱮ ᱫᱟᱣᱠᱚ ᱧᱟᱢᱟ ᱱᱚᱝᱠᱟ ᱞᱮᱠᱟ ᱛᱮᱠᱷᱟᱱ ᱫᱚ ᱛᱤᱨᱞᱟᱹ ᱠᱚᱣᱟᱜ ᱢᱚᱱᱮᱨᱮ ᱢᱤᱫᱴᱟᱝ ᱩᱫᱜᱟᱹᱣ ᱦᱤᱡᱩᱜᱼᱟ ᱟᱨ ᱡᱟᱦᱟᱱ ᱠᱟᱹᱢᱤ ᱠᱚᱨᱟᱣ ᱨᱮ ᱪᱷᱩᱴᱟᱹᱣ ᱠᱩ ᱛᱟᱦᱮᱱᱟ ᱚᱱᱟ ᱦᱤᱥᱟᱹᱵᱽ ᱛᱮ ᱛᱤᱨᱞᱟᱹᱠᱚ ᱱᱚᱝᱠᱟᱱ ᱢᱤᱫᱴᱟᱝ ᱵᱷᱤᱱᱟᱹ ᱦᱟᱹᱴᱤᱧ ᱫᱚ ᱮᱠᱟᱞᱜᱮ ᱞᱟᱹᱠᱛᱤᱜᱼᱟ